ᱦᱮᱞᱳ ᱦᱮᱸ ᱜᱚᱢᱠᱮ ᱡᱚᱦᱟᱨ ᱜᱮ ᱦᱮᱸ ᱟᱹᱰᱤ ᱟᱴ ᱥᱚᱨᱠᱟᱨ ᱢᱟ ᱟᱹᱰᱤᱜᱟᱱ ᱡᱳᱡᱚᱱᱟᱭ ᱮᱦᱚᱵ ᱠᱟᱫ ᱟᱹᱰᱤᱜᱟᱱ ᱥᱩᱵᱤᱫᱷᱟ ᱞᱮᱠᱟᱱᱮ ᱧᱟᱢ ᱞᱟᱹᱜᱤᱫ ᱮ ᱠᱚᱨᱟᱣᱮᱫᱼᱟ ᱵᱩᱡᱷᱟᱹᱣ ᱥᱮ ᱴᱷᱤᱠ ᱜᱮᱭᱟ ᱠᱷᱟᱹᱞᱤ ᱟᱵᱚ ᱟᱹᱫᱤᱵᱟᱹᱥᱤ ᱠᱚ ᱞᱟᱹᱜᱤᱫ ᱟᱹᱰᱤᱜᱟᱱ ᱜᱮ ᱥᱩᱵᱤᱫᱷᱟ ᱢᱮᱱᱟᱜᱼᱟ ᱚᱞ ᱯᱟᱲᱦᱟᱣ ᱮᱦᱚᱵ ᱠᱟᱛᱮᱫ ᱡᱚᱛᱚᱣᱟᱜ ᱨᱮᱜᱮ ᱥᱚᱨᱠᱟᱨ ᱟᱵᱚᱭ ᱜᱚᱲᱚ ᱟᱵᱚᱱ ᱠᱟᱱᱟ ᱯᱟᱹᱦᱤᱞ ᱠᱚᱨᱮᱱᱟᱜ ᱚᱱᱟ ᱡᱟᱦᱟᱸ ᱚᱱᱟ ᱵᱚᱥᱩᱫᱷᱟ ᱵᱟᱝᱟ ᱪᱮ ᱟᱞᱮ ᱢᱟ ᱚᱱᱠᱟ ᱠᱟᱱᱟ ᱜᱚᱢᱠᱮ ᱟᱨ ᱯᱟᱭᱤᱯ ᱦᱚᱸ ᱵᱤᱛᱟᱹᱣ ᱟᱠᱟᱱᱟ ᱮᱱᱠᱷᱟᱱ ᱫᱟᱜ ᱨᱮᱱᱟᱜ ᱠᱚᱱᱮᱠᱥᱚᱱ ᱵᱟᱝ ᱦᱩᱭ ᱟᱠᱟᱱᱟ ᱮᱱᱠᱷᱟᱱ ᱪᱮᱫ ᱞᱮᱠᱟ ᱦᱩᱭᱩᱜᱼᱟ ᱢᱟᱱᱮ ᱪᱮᱫ ᱪᱤᱠᱟᱹ ᱞᱮᱠᱷᱟᱱ ᱥᱩᱵᱤᱫᱷᱟ ᱞᱮ ᱧᱟᱢᱟ ᱚᱱᱟ ᱥᱟᱶᱛᱮ ᱥᱩᱵᱤᱫᱷᱦᱟ ᱠᱚᱢᱟ ᱜᱚᱢᱠᱮ ᱟᱹᱰᱤᱜᱟᱱ ᱜᱮ ᱢᱮᱱᱟᱜᱼᱟ ᱵᱩᱡᱷᱟᱹᱣ ᱥᱮ ᱥᱩᱵᱤᱫᱷᱟ ᱱᱤᱛᱳᱜ ᱢᱟ ᱚᱞᱚᱜ ᱯᱟᱲᱦᱟᱜ ᱠᱚᱨᱮᱜ ᱢᱟ ᱟᱵᱚ ᱢᱟ ᱨᱮᱸᱜᱮᱡ ᱦᱚᱲ ᱠᱟᱱᱟ ᱵᱚᱱ ᱢᱟ ᱡᱚᱛᱚ ᱢᱮᱱᱟᱜᱼᱟ ᱠᱤᱱᱛᱩ ᱟᱵᱚ ᱥᱚᱨᱠᱟᱨᱟᱜ ᱡᱟᱦᱟᱸ ᱱᱟ ᱦᱚᱸᱵᱚᱱ ᱵᱟᱲᱟᱭ ᱫᱟᱲᱮᱭᱟᱜ ᱠᱟᱱ ᱜᱮᱭᱟ ᱦᱳᱭ ᱟᱫᱚ ᱱᱚᱣᱟ ᱢᱟᱵᱚᱱ ᱵᱟᱲᱟᱭ ᱮᱰᱢᱤᱥᱚᱱ ᱞᱟᱹᱜᱤᱫ ᱮᱰᱢᱤᱥᱚᱱ ᱞᱟᱹᱜᱤᱫ ᱱᱚᱣᱟ ᱚᱣᱟᱴᱥᱮᱯ ᱜᱤᱫᱽᱨᱟᱹ ᱠᱚᱣᱟᱜ ᱢᱟ ᱟᱵᱚ ᱵᱟᱲᱟᱭ ᱫᱷᱟᱨᱟ ᱥᱩᱵᱤᱫᱷᱟ ᱢᱟ ᱧᱟᱢᱚᱜ ᱠᱟᱱ ᱜᱮᱭᱟ ᱵᱟᱲᱟᱭᱟ ᱢᱮᱱᱛᱮ ᱟᱫᱚ ᱚᱱᱟᱜᱮ ᱦᱩᱱᱟᱹᱝ ᱪᱮᱫ ᱞᱮᱠᱟ ᱨᱮ ᱜᱚᱲᱚ ᱜᱚᱯᱚᱲᱚ ᱯᱮ ᱧᱟᱢᱟ ᱦᱮᱸ ᱚᱱᱠᱟ ᱫᱚ ᱢᱮᱥᱮᱡᱽ ᱠᱚ ᱦᱮᱡ ᱵᱟᱲᱟ ᱟᱠᱟᱱᱟ ᱢᱮᱥᱮᱡᱽ ᱦᱮᱡ ᱠᱟᱱᱟ ᱢᱚᱱᱮᱭ ᱢᱮ ᱪᱮᱫ ᱞᱮᱠᱟ ᱦᱮᱡ ᱠᱟᱱᱟ ᱦᱟᱸᱜ ᱮᱠᱟᱣᱩᱱᱴ ᱨᱮ ᱪᱟᱞᱟᱣᱱᱟ ᱢᱮᱱᱛᱮ ᱪᱟᱨ ᱦᱟᱡᱟᱨ ᱱᱚ ᱥᱚ ᱦᱟᱸᱜ ᱵᱮᱝᱠ ᱨᱮ ᱮᱠᱟᱣᱩᱱᱴ ᱨᱮ ᱪᱟᱞᱟᱣ ᱠᱟᱱᱟ ᱱᱚ ᱯᱨᱚᱠᱟᱨ ᱪᱟᱹᱞᱩ ᱟᱠᱟᱱ ᱜᱮᱭᱟ ᱚᱸᱰᱮ ᱫᱚ ᱥᱚᱨᱠᱟᱨ ᱡᱳᱡᱚᱱᱟ ᱧᱩᱛᱩᱢᱟᱱ ᱦᱟᱸᱜ ᱱᱟᱣᱟ ᱥᱚᱨᱠᱟᱨ ᱠᱟᱱᱟᱭ ᱦᱳᱭ ᱟᱨ ᱱᱤᱛᱳᱜ ᱢᱟ ᱱᱟᱣᱟ ᱥᱚᱨᱠᱟᱨ ᱠᱟᱱᱟᱭ ᱱᱤᱛᱳᱜ ᱚᱱᱟ ᱱᱟᱦᱟᱸᱜ ᱵᱚᱫᱚᱞ ᱠᱟᱜᱼᱟ ᱦᱳ ᱢᱤᱫᱴᱤᱡ ᱟᱵᱚᱱᱟᱜ ᱚᱱᱟ ᱨᱮᱥᱚᱱ ᱠᱟᱨᱰ ᱨᱮᱱᱟᱜ ᱥᱚᱨᱠᱟᱨ ᱦᱟᱸᱜ ᱱᱤᱛᱳᱜ ᱪᱮᱫ ᱤᱫᱤᱭᱮᱜ ᱢᱮᱭᱟ

ᱦᱮᱸ ᱢᱟ ᱴᱷᱤᱠᱼᱟ ᱟᱨ ᱪᱮᱫ ᱞᱮᱠᱟᱱ ᱥᱩᱵᱤᱫᱷᱟ ᱜᱮᱛᱚ ᱥᱚᱨᱠᱟᱨᱮ ᱮᱢᱚᱜ ᱠᱟᱱᱟ